ᱱᱚᱣᱟ ᱴᱚᱞᱟᱨᱮ ᱱᱚᱣᱟ ᱴᱚᱞᱟᱨᱮ ᱟᱹᱰᱤ ᱟᱹᱰᱤ ᱯᱨᱚᱠᱟᱨ ᱪᱮᱬᱮ ᱢᱮᱱᱟᱜ ᱠᱚᱣᱟ ᱢᱮᱱᱠᱷᱟᱱ ᱠᱤᱥᱱᱤ ᱪᱮᱬᱮ ᱠᱚᱭᱮᱞ ᱪᱮᱬᱮ ᱠᱚᱸᱜ ᱠᱚ ᱦᱮᱱᱟᱜ ᱠᱚᱣᱟ ᱢᱤᱨᱩ ᱪᱮᱬᱮ ᱟᱨ ᱢᱤᱨᱩ ᱪᱮᱬᱮ ᱫᱚ ᱨᱚᱲ ᱦᱚᱸ ᱟᱹᱰᱤ ᱪᱮᱦᱨᱟ ᱠᱚ ᱨᱚᱲ ᱟᱠᱚ ᱪᱮᱫ ᱞᱮᱠᱟᱢ ᱪᱮᱫ ᱠᱚᱣᱟ ᱢᱤᱨᱩ ᱪᱮᱬᱮ ᱚᱱᱠᱟ ᱠᱚ ᱨᱚᱲᱟ ᱫᱟᱲᱮᱭᱟᱜᱼᱟ ᱢᱤᱨᱩ ᱪᱮᱬᱮ ᱫᱚ ᱟᱨ ᱢᱤᱨᱩ ᱪᱮᱬᱮ ᱠᱚᱫᱚ ᱡᱚᱢ ᱠᱚᱫᱚ ᱪᱟᱱᱟ ᱠᱚᱠᱚ ᱮᱢᱟ ᱠᱚᱣᱟ ᱜᱚᱦᱩᱢ ᱠᱚᱠᱚ ᱮᱢᱟ ᱠᱚᱣᱟ ᱚᱱᱟ ᱠᱚᱠᱚ ᱡᱚᱢ ᱚᱪᱚ ᱠᱚᱣᱟ ᱟᱨ ᱫᱟᱜ ᱦᱚᱸᱠᱚ ᱮᱢᱟ ᱠᱚᱣᱟ ᱟᱹᱰᱤ ᱪᱮᱦᱨᱟ ᱠᱚ ᱨᱟᱜᱟ ᱟᱨ ᱡᱚᱛᱚ ᱠᱷᱚᱱ ᱫᱚ ᱯᱟᱨᱣᱟ ᱪᱮᱬᱮ ᱚᱲᱟᱜ ᱨᱮᱱᱤᱧ ᱠᱩᱥᱤᱭᱟᱠᱚᱣᱟ ᱤᱧ ᱫᱚ ᱟᱹᱰᱤ ᱢᱚᱡᱽ ᱤᱧ ᱵᱩᱡᱷᱟᱹᱣ ᱠᱚᱣᱟ ᱩᱱᱠᱩ ᱠᱚ ᱛᱟᱦᱮᱸ ᱞᱮᱱ ᱠᱷᱟᱱ ᱟᱹᱰᱤ ᱪᱮᱨᱦᱟ ᱮᱠᱞᱟ ᱜᱮ ᱵᱟᱭ ᱵᱩᱡᱷᱟᱹᱜᱼᱟ ᱚᱲᱟᱜ ᱨᱮ ᱩᱱᱠᱩ ᱠᱚ ᱛᱟᱦᱮᱱ ᱠᱷᱟᱱ ᱨᱟᱹᱥᱠᱟᱹ ᱜᱮ ᱵᱩᱡᱷᱟᱹᱜᱼᱟ ᱟᱨ ᱚᱲᱟᱜ ᱨᱮ ᱥᱩᱠ ᱥᱟᱹᱱᱛᱤ ᱛᱟᱦᱮᱱᱟ ᱯᱟᱨᱣᱟ ᱪᱮᱬᱮ ᱡᱟᱦᱟᱸ ᱨᱮᱠᱚ ᱛᱟᱦᱮᱱᱟ ᱟᱹᱥᱩᱞ ᱠᱟᱠᱚᱣᱟ ᱠᱚ ᱟᱨ ᱩᱱᱠᱩ ᱫᱚ ᱦᱳᱲᱳ ᱠᱚᱠᱚ ᱡᱚᱢᱟ ᱯᱟᱨᱣᱟ ᱪᱮᱬᱮ ᱫᱚ